ᱟᱞᱮ ᱱᱚᱰᱮ ᱢᱟᱨᱟᱝ ᱜᱚᱸᱥᱟᱭᱰᱤ ᱨᱮ ᱡᱟᱛᱨᱟ ᱯᱟᱛᱨᱟ ᱦᱩᱭᱩᱜᱼᱟ ᱚᱸᱰᱮ ᱟᱥᱟᱢ ᱜᱚᱴᱟ ᱨᱮᱱᱤᱡ ᱠᱚ ᱦᱤᱡᱩᱜᱼᱟ ᱡᱟᱛᱨᱟ ᱯᱟᱴᱨᱟ ᱠᱚ ᱧᱮᱞᱟ ᱟᱨ ᱱᱚᱣᱟ ᱥᱩᱨ ᱨᱮ ᱠᱟᱞᱪᱟᱨᱟᱞ ᱦᱚᱸ ᱦᱩᱭᱩᱜᱼᱟ ᱯᱨᱳᱜᱨᱟᱢ ᱛᱟᱞᱮ ᱱᱚᱰᱮ ᱱᱚᱰᱮ ᱦᱚᱸ ᱜᱚᱴᱟ ᱫᱩᱱᱤᱭᱟᱹ ᱨᱮᱱᱤᱡ ᱦᱚᱲ ᱠᱚ ᱦᱤᱡᱩᱜᱼᱟ ᱱᱚᱰᱮ ᱢᱟᱜ ᱢᱚᱬᱮ ᱤᱭᱟᱹ ᱫᱚᱥᱚᱱ ᱵᱟᱦᱟ ᱫᱚᱥᱚᱱ ᱠᱚ ᱟᱞᱮ ᱪᱟᱢᱯᱟᱣ ᱫᱟᱨᱮ ᱟᱹᱰᱤ ᱵᱮᱹᱥ ᱦᱩᱭᱩᱜᱼᱟ ᱥᱟᱺᱜᱤᱧ ᱥᱟᱺᱜᱤᱧ ᱨᱮᱱᱤᱡ ᱦᱚᱲ ᱠᱚ ᱦᱤᱡᱩᱜᱼᱟ ᱵᱚᱸᱜᱟ ᱵᱳᱨᱳ ᱱᱚᱰᱮ ᱟᱹᱰᱤ ᱪᱮᱨᱦᱟ ᱠᱚ ᱦᱩᱭᱩᱜᱼᱟ ᱚᱱᱟ ᱤᱫᱤᱛᱮ ᱱᱚᱣᱟ ᱠᱚᱨᱮᱜ ᱥᱚᱠᱛᱚ ᱠᱚ ᱡᱟᱣᱨᱟᱜᱼᱟ ᱟᱨ ᱱᱚᱣᱟ ᱞᱩᱥᱟᱹᱭᱰᱤ ᱜᱚᱰᱟ ᱨᱮ ᱦᱚᱸ ᱚᱱᱠᱟᱜᱮ ᱦᱩᱭᱩᱜᱼᱟ ᱟᱨ ᱱᱚᱰᱮ ᱵᱳᱲ ᱵᱷᱚᱫᱚᱨ ᱯᱩᱨᱟᱹ ᱯᱷᱩᱴᱵᱚᱞ ᱮᱱᱮᱡ ᱟᱹᱰᱤ ᱢᱟᱨᱟᱝ ᱦᱩᱭᱩᱜᱼᱟ ᱚᱸᱰᱮ ᱦᱚᱸ ᱫᱩᱱᱤᱭᱟᱹ ᱦᱚᱲ ᱠᱚ ᱦᱤᱡᱩᱜᱼᱟ ᱚᱱᱠᱟᱜᱮ ᱱᱚᱣᱟ ᱞᱮ ᱟᱛᱳ ᱫᱤᱥᱚᱢ ᱨᱮ ᱟᱹᱰᱤ ᱵᱮᱹᱥ ᱵᱮᱹᱥ ᱯᱨᱳᱜᱨᱟᱢ ᱦᱩᱭᱩᱜᱼᱟ ᱟᱨ ᱥᱟᱱᱟᱢ ᱫᱩᱱᱤᱭᱟᱹ ᱨᱮᱱᱤᱡ ᱦᱚᱲ ᱠᱚᱠᱚ ᱦᱤᱡᱩᱜᱼᱟ ᱟᱹᱰᱤ ᱵᱮᱹᱥ ᱵᱩᱡᱷᱟᱹᱜᱼᱟ ᱟᱨ ᱫᱩᱱᱤᱭᱟᱹ ᱦᱚᱲ ᱠᱚ ᱦᱮᱡ ᱞᱮᱱᱠᱷᱟᱱ ᱱᱚᱰᱮ ᱵᱮᱹᱥ ᱵᱮᱹᱥ ᱦᱚᱲ ᱦᱚᱸ ᱠᱚ ᱧᱮᱞ ᱧᱚᱜᱼᱟ ᱚᱱᱟ ᱥᱟᱶᱛᱮ ᱟᱞᱮ ᱦᱚᱸᱞᱮ ᱨᱟᱹᱥᱠᱟᱹᱜᱼᱟ ᱟᱨ ᱱᱚᱝᱠᱟᱜᱮ ᱵᱚᱸᱜᱟ ᱵᱳᱨᱳ ᱦᱚᱸ ᱦᱩᱭᱩᱜᱼᱟ ᱵᱚᱸᱜᱟ ᱵᱳᱨᱳ ᱥᱚᱠᱛᱚ ᱦᱚᱲ ᱠᱚ ᱦᱤᱡᱩᱜᱼᱟ ᱟᱞᱮ ᱱᱚᱰᱮ ᱵᱤᱨ ᱨᱮ ᱥᱤᱵᱚ ᱥᱚᱵᱚ ᱵᱤᱨ ᱨᱮ ᱚᱸᱰᱮ ᱵᱚᱸᱜᱟ ᱵᱳᱨᱳ ᱦᱩᱭᱩᱜᱼᱟ ᱫᱩᱱᱤᱭᱟᱹ ᱦᱚᱲ ᱵᱷᱳᱜᱽ ᱠᱚ ᱪᱟᱲᱦᱟᱣᱟ ᱱᱚᱰᱮ ᱟᱹᱰᱤ ᱵᱮᱹᱥ ᱦᱩᱭᱩᱜᱼᱟ ᱥᱚᱠᱛᱚ ᱦᱟᱡᱟᱨ ᱦᱟᱡᱟᱨ ᱦᱚᱲ ᱠᱚ ᱵᱷᱤᱲ ᱠᱚ ᱛᱟᱦᱮᱱᱟ ᱚᱱᱟ ᱥᱟᱶᱛᱮ ᱟᱨ ᱦᱚᱸ ᱱᱚᱰᱮ ᱠᱚᱪᱤᱨᱤᱯᱩᱲᱤᱭᱟᱹ ᱨᱮ ᱱᱚᱰᱮ ᱟᱞᱮ ᱯᱷᱩᱴᱵᱚᱞ ᱮᱱᱮᱡᱱ ᱦᱩᱭᱩᱜᱼᱟ ᱥᱤᱨᱯᱟᱹ ᱵᱮᱹᱥ ᱵᱮᱹᱥ ᱥᱤᱨᱯᱟᱹ ᱛᱟᱦᱮᱱᱟ ᱫᱩᱱᱤᱭᱟᱹ ᱦᱚᱲ ᱧᱮᱧᱮᱞ ᱠᱚ ᱦᱤᱡᱩᱜᱼᱟ ᱟᱨ ᱥᱟᱱᱟᱢ ᱧᱮᱞ ᱥᱟᱸᱜᱮᱭᱟᱞᱮ ᱱᱚᱣᱟ ᱥᱩᱨ ᱥᱟᱰ ᱜᱮ ᱨᱮ ᱱᱚᱣᱟ ᱥᱚᱨᱦᱟᱭ ᱫᱤᱥᱚᱢ ᱥᱚᱨᱦᱟᱭ ᱦᱩᱭᱩᱜᱼᱟ ᱛᱟᱞᱮ ᱫᱤᱥᱚᱢ ᱥᱚᱨᱦᱟᱭ ᱨᱮ ᱫᱩᱱᱤᱭᱟᱹ ᱦᱚᱲ ᱠᱚ ᱦᱤᱡᱩᱜᱼᱟ ᱟᱨ ᱦᱚᱸ ᱚᱱᱠᱟᱜᱮ ᱵᱮᱹᱥ ᱵᱮᱹᱥ ᱦᱚᱲ ᱠᱚ ᱦᱤᱡᱩᱜᱼᱟ ᱥᱟᱺᱜᱤᱧ ᱥᱟᱺᱜᱤᱧ ᱨᱮᱱ ᱦᱚᱲ ᱠᱚ ᱦᱮᱡ ᱟᱛᱮᱫ ᱱᱚᱰᱮ ᱨᱟᱹᱥᱠᱟᱹ ᱠᱚ ᱧᱮᱞᱟ ᱟᱨ ᱨᱟᱹᱥᱠᱟᱹ ᱠᱚ ᱵᱩᱡᱷᱟᱹᱣ ᱞᱮᱠᱷᱟᱱ ᱟᱹᱰᱤ ᱵᱮᱥ ᱟᱞᱮ ᱦᱚᱸ ᱩᱱᱠᱩ ᱥᱟᱶ ᱛᱮᱞᱮ ᱨᱟᱹᱥᱠᱟᱹᱜᱼᱟ ᱱᱚᱰᱮ ᱦᱮᱡ ᱟᱛᱮᱫ ᱫᱩᱱᱤᱭᱟᱹ ᱦᱚᱲᱟᱜ ᱨᱟᱹᱥᱠᱟᱹ ᱢᱚᱡᱟ ᱞᱮ ᱧᱮᱞᱟ